ᱦᱮᱞᱳ ᱤᱧ ᱱᱚᱣᱟ ᱤᱧ ᱱᱚᱣᱟ ᱡᱟᱦᱟᱸ ᱥᱟᱹᱲᱤᱧ ᱚᱰᱟᱨ ᱞᱮᱜᱼᱟ ᱚᱱᱟ ᱥᱟᱹᱲᱤ ᱟᱫᱚ ᱱᱤᱛᱳᱜ ᱫᱚ ᱤᱧ ᱫᱚ ᱵᱟᱝᱤᱧ ᱠᱩᱥᱤᱭᱟᱜ ᱠᱟᱱᱟ ᱢᱟᱱᱮ ᱞᱩᱣᱟᱹᱲ ᱠᱟᱜ ᱞᱩᱣᱟᱹᱲ ᱱᱚᱜᱼᱚᱭᱤᱧ ᱞᱩᱣᱟᱹᱲ ᱠᱟᱜ ᱠᱟᱱᱟ ᱤᱧᱟᱹᱜ ᱤᱧᱟᱹᱜ ᱠᱟᱹᱣᱰᱤ ᱦᱚᱸ ᱟᱯᱮ ᱴᱷᱮᱱᱤᱧ ᱨᱩᱣᱟᱹᱲ ᱠᱟᱹᱛᱤᱧ ᱯᱮ ᱢᱟᱱᱮ ᱟᱯᱮ ᱴᱷᱮᱱᱤᱧ ᱱᱮᱦᱚᱨᱚᱜᱼᱟ ᱡᱟᱦᱟᱸᱞᱮᱠᱟ ᱠᱟᱛᱮ ᱜᱮ ᱚᱱᱟ ᱤᱧᱟᱹᱜ ᱠᱟᱹᱣᱰᱤ ᱨᱩᱣᱟᱹᱲ ᱠᱟᱹᱛᱤᱧ ᱯᱮ ᱤᱧᱟᱹᱜ ᱠᱟᱹᱣᱰᱤ ᱨᱮᱭᱟᱜ ᱟᱹᱰᱤ ᱛᱮᱫ ᱜᱮ ᱫᱚᱨᱠᱟᱨᱚᱜ ᱚᱲᱟᱜ ᱨᱮ ᱠᱟᱹᱣᱰᱤ ᱨᱮᱭᱟᱜ ᱟᱹᱰᱤ ᱜᱮ ᱮᱴᱠᱮᱴᱚᱬᱮ ᱦᱩᱭᱩᱜ ᱠᱟᱱᱟ ᱟᱨ ᱱᱤᱛᱳᱜ ᱤᱧ ᱴᱷᱮᱱ ᱠᱟᱹᱣᱰᱤ ᱵᱟᱹᱱᱩᱜ ᱜᱮᱭᱟ ᱜᱟ ᱤᱧᱟᱹᱜ ᱯᱚᱨᱤᱠᱠᱷᱟ ᱢᱮᱱᱟᱜ ᱛᱤᱧᱟᱹ ᱡᱮ ᱠᱟᱹᱣᱰᱤ ᱠᱟᱹᱣᱰᱤ ᱟᱹᱰᱤ ᱛᱮᱫ ᱜᱮ ᱡᱟᱹᱨᱩᱲᱚᱜ ᱠᱟᱱᱟ ᱠᱟᱨᱚᱱ ᱟᱨ ᱡᱩᱫᱤ ᱠᱟᱹᱣᱰᱤ ᱯᱮ ᱮᱢ ᱠᱟᱹᱛᱤᱧᱟ ᱛᱟᱦᱚᱞᱮ ᱟᱨ ᱟᱯᱮ ᱟᱹᱰᱤ ᱟᱹᱰᱤ ᱥᱟᱦᱨᱟᱣᱤᱧ ᱮᱢᱟ ᱯᱮᱭᱟ ᱛᱚ ᱠᱟᱹᱣᱰᱤ ᱵᱟᱝᱠᱷᱟᱱ ᱫᱚ ᱮᱠᱡᱟᱢ ᱮᱢ ᱵᱟᱝᱤᱧ ᱪᱟᱞᱟᱣ ᱫᱟᱲᱮᱭᱟᱜᱼᱟ ᱚᱱᱟ ᱠᱷᱟᱹᱛᱤᱨ ᱟᱯᱮᱜᱤᱧ ᱢᱮᱛᱟᱯᱮ ᱠᱟᱱᱟ ᱚᱱᱟ ᱠᱟᱹᱣᱰᱤ ᱫᱚ ᱞᱩᱣᱟᱹᱲ ᱠᱟᱹᱛᱤᱧ ᱯᱮ ᱚᱱᱟ ᱥᱟᱹᱲᱤ ᱫᱚ ᱟᱫᱚ ᱤᱧ ᱫᱚ ᱵᱟᱝᱤᱧ ᱦᱟᱛᱟᱣᱮᱫᱼᱟ